ᱪᱮᱫ ᱪᱟᱥ ᱠᱚ ᱤᱫᱤ ᱠᱟᱛᱮᱫ ᱦᱳᱲᱳ ᱠᱚᱫᱚ ᱪᱟᱥ ᱦᱳᱭᱳᱜᱼᱟ ᱞᱟᱦᱟᱛᱮᱱ ᱦᱚᱲ ᱫᱚ ᱞᱟᱦᱟ ᱧᱚᱜ ᱛᱮ ᱥᱮᱨᱢᱟ ᱡᱟᱹᱲᱤ ᱦᱳᱭᱚᱜ ᱛᱮ ᱠᱟᱹᱴᱤᱡ ᱟᱥᱟᱲ ᱵᱟᱸᱜᱟ ᱥᱮᱫ ᱜᱮᱠᱚ ᱪᱟᱥ ᱵᱟᱥ ᱛᱟᱦᱮᱫᱼᱟ ᱟᱨ ᱱᱮᱛᱟᱨ ᱫᱚ ᱥᱮᱨᱢᱟ ᱡᱟᱹᱲᱤ ᱠᱚᱦᱚᱸ ᱵᱟᱝ ᱦᱳᱭᱳᱜ ᱠᱟᱱᱟ ᱥᱚᱢᱚᱭ ᱨᱮ ᱚᱱᱟ ᱛᱮ ᱱᱮᱴᱟᱨ ᱫᱚ ᱥᱟᱱ ᱵᱚᱸᱜᱟ ᱥᱮᱫ ᱠᱚ ᱨᱚᱦᱚᱭᱮᱫᱟ ᱟᱨ ᱦᱳᱲᱳ ᱪᱟᱥ ᱨᱮᱱᱟᱜ ᱫᱚ ᱱᱚᱝᱠᱟ ᱯᱳᱭᱞᱳ ᱯᱟᱲᱟᱜ ᱦᱩᱭᱩᱜᱼᱟ ᱛᱟᱯᱚᱨᱮ ᱯᱚᱪᱟᱱ ᱦᱩᱭᱩᱜᱼᱟ ᱛᱟᱯᱚᱨᱮ ᱯᱚᱪᱟᱱ ᱠᱟᱛᱮᱫ ᱞᱚᱥᱚᱫ ᱠᱟᱛᱮᱫ ᱦᱳᱲᱳ ᱨᱚᱦᱚᱭ ᱦᱩᱭᱩᱜᱼᱟ ᱟᱨ ᱠᱚᱸᱰᱦᱟ ᱠᱚ ᱪᱟᱥ ᱫᱚ ᱚᱱᱠᱟ ᱵᱟᱨ ᱫᱷᱟᱣ ᱜᱟᱱ ᱥᱤ ᱦᱩᱭᱩᱜᱼᱟ ᱟᱜᱮ ᱜᱚᱰᱟ ᱟᱨ ᱰᱤᱜᱟᱹᱠᱚ ᱛᱟᱯᱚᱨᱮ ᱚᱸᱰᱮ ᱰᱳᱵ ᱛᱟᱲᱟᱣ ᱠᱟᱛᱮ ᱠᱟᱹᱴᱤᱡ ᱠᱟᱹᱴᱤᱡ ᱠᱷᱚᱛ ᱮᱢ ᱠᱟᱛᱮ ᱨᱚᱦᱚᱭ ᱦᱩᱭᱩᱜᱼᱟ ᱛᱟᱯᱚᱨᱮ ᱵᱟᱨᱯᱮ ᱥᱟᱠᱟᱢ ᱞᱮᱱ ᱠᱷᱟᱱ ᱜᱮ ᱚᱱᱟ ᱥᱟᱨ ᱮᱢ ᱠᱟᱛᱮ ᱠᱷᱩᱯᱞᱟᱹᱣᱟᱜ ᱦᱩᱭᱩᱜᱼᱟ ᱛᱚᱵᱮᱭᱟᱱᱟ ᱠᱚᱸᱰᱦᱟ ᱫᱚ ᱵᱷᱟᱹᱜᱤ ᱧᱚᱜ ᱦᱩᱭᱩᱜᱼᱟ ᱟᱞᱩ ᱫᱚ ᱚᱱᱠᱟ ᱢᱟᱜ ᱵᱚᱸᱜᱟ ᱯᱷᱟᱹᱜᱩᱱ ᱵᱚᱸᱜᱟ ᱥᱮᱫ ᱠᱚ ᱪᱟᱥᱟ ᱚᱱᱟ ᱥᱤᱡᱮᱱ ᱟᱞᱩ ᱦᱚᱸ ᱚᱱᱠᱟ ᱫᱚᱢᱮ ᱦᱟᱥᱟ ᱥᱤ ᱞᱟᱹᱦᱩᱫ ᱧᱚᱜ ᱦᱩᱭᱩᱜᱼᱟ ᱟᱨ ᱟᱞᱩ ᱪᱟᱥ ᱨᱮᱫᱚ ᱟᱹᱰᱤ ᱵᱟᱹᱲᱛᱤ ᱥᱟᱨ ᱮᱢᱟᱜ ᱦᱩᱭᱩᱜᱼᱟ ᱟᱨ ᱠᱟᱹᱴᱤᱡ ᱠᱷᱟᱹᱴᱟᱹᱞᱤ ᱢᱮᱱᱟᱜᱼᱟ ᱟᱨ ᱫᱟᱜ ᱜᱷᱚᱱᱚ ᱜᱷᱚᱱᱚ ᱮᱢᱟᱜ ᱦᱩᱭᱩᱜᱼᱟ ᱟᱞᱩ ᱪᱟᱥ ᱠᱚᱨᱛᱮ ᱜᱮᱞᱮ ᱥᱩᱨᱮ ᱫᱟᱜ ᱠᱚ ᱵᱟᱝ ᱛᱟᱦᱮᱸ ᱞᱮᱱ ᱡᱮ ᱢᱤᱱᱤ ᱥᱟᱱ ᱢᱟᱨᱥᱟᱞ ᱠᱚ ᱵᱟᱝ ᱛᱟᱦᱮᱸ ᱞᱮᱱ ᱠᱷᱟᱡ ᱪᱟᱥ ᱫᱚ ᱟᱹᱰᱤ ᱡᱳᱨ ᱚᱨᱚᱥ ᱚᱥᱩᱵᱤᱫᱟ ᱜᱮᱭᱟ ᱟᱞᱩ ᱟᱨᱚ ᱡᱟᱦᱟᱸᱱᱟᱜ ᱠᱚ ᱵᱤᱱ ᱞᱟᱹᱭᱟᱢᱮᱱᱛᱮ ᱥᱮ ᱴᱷᱤᱠ ᱜᱮᱭᱟ ᱛᱚᱵᱮ ᱢᱟ ᱫᱚᱦᱚᱭ ᱮᱫᱟᱹᱧ